ᱦᱮᱞᱳ ᱤᱧ ᱫᱚ ᱡᱷᱟᱲᱠᱷᱚᱱ ᱯᱚᱱᱚᱛ ᱠᱷᱚᱱᱟᱜ ᱤᱧ ᱞᱟᱹᱭ ᱮᱫᱟ ᱤᱧᱟᱹᱜ ᱧᱩᱛᱩᱢ ᱫᱚ ᱯᱩᱨᱱᱚᱪᱚᱱᱫᱨᱚ ᱢᱟᱱᱰᱤ ᱟᱫᱚ ᱟᱢ ᱫᱚ ᱚᱠᱟᱨᱮ ᱞᱟᱜᱟᱣ ᱟᱠᱟᱱᱟ ᱚᱻ ᱚᱱᱮ ᱟᱯᱮᱭᱟᱜ ᱯᱚᱥᱪᱤᱢ ᱵᱟᱝᱞᱟ ᱯᱚᱱᱚᱛ ᱨᱮᱫᱚ ᱟᱸᱡᱚᱢ ᱠᱟᱜᱼᱟᱹᱧ ᱫᱟᱸᱥᱟᱭ ᱫᱚ ᱪᱮᱫ ᱞᱮᱠᱟ ᱠᱚ ᱮᱱᱮᱡᱟ ᱫᱟᱸᱥᱟᱭ ᱤᱫᱤ ᱠᱟᱛᱮ ᱠᱟᱹᱴᱤᱡ ᱞᱟᱹᱭ ᱢᱮᱥᱮ

ᱟᱪᱪᱷᱟ ᱱᱚᱣᱟ ᱠᱚ ᱵᱟᱲᱟᱭ ᱧᱟᱢ ᱠᱷᱟᱹᱛᱤᱨ ᱤᱧ ᱯᱟᱦᱴᱟ ᱥᱮᱱᱠᱷᱚᱱ ᱟᱭᱢᱟ ᱥᱟᱨᱦᱟᱣ ᱢᱟ ᱛᱟᱦᱚᱞᱮ ᱱᱤᱭᱟᱹ ᱠᱚ ᱞᱟᱹᱭ ᱠᱟᱛᱮᱫ ᱜᱮ ᱢᱩᱪᱟᱹᱫ ᱠᱮᱫ ᱟᱹᱧ ᱤᱧᱟᱹᱜ ᱠᱟᱛᱷᱟ ᱫᱚ ᱡᱚᱦᱟᱨ ᱜᱮ